ᱟᱞᱮ ᱟᱹᱛᱩᱨᱮ ᱟᱹᱰᱤᱜᱟᱱ ᱯᱚᱨᱚᱵᱽ ᱦᱩᱭᱩᱜᱼᱟ ᱡᱟᱦᱟᱸ ᱠᱤ ᱢᱟᱜᱽ ᱯᱚᱨᱚᱵᱽ ᱵᱟᱦᱟ ᱯᱚᱨᱚᱵᱽ ᱥᱚᱦᱚᱨᱟᱭ ᱯᱚᱨᱚᱵᱽ

ᱵᱟᱦᱟ ᱯᱚᱨᱚᱵᱽ ᱫᱚ ᱯᱮ ᱫᱤᱱ ᱦᱩᱭᱩᱜᱼᱟ ᱟᱨ ᱮᱦᱚᱵ ᱦᱤᱞᱳᱜ ᱫᱚ ᱩᱢ ᱱᱟᱲᱠᱟ ᱠᱚᱣᱟᱞᱮ ᱟᱨ ᱫᱚᱥᱟᱨ ᱦᱤᱞᱳᱜ ᱫᱚᱞᱮ ᱵᱚᱸᱜᱟᱭᱟ ᱟᱨ ᱵᱚᱸᱜᱟ ᱞᱟᱹᱜᱤᱫ ᱛᱮ ᱱᱟᱭᱠᱮ ᱜᱮ ᱮᱱᱮᱡ ᱮᱱᱮᱡᱛᱮ ᱡᱟᱦᱮᱨ ᱛᱮᱞᱮ ᱤᱫᱤ ᱦᱚᱴᱚ ᱠᱟᱭᱟ ᱟᱨ ᱡᱟᱦᱮᱨ ᱠᱷᱚᱱ ᱫᱟᱨᱟᱢ ᱟᱹᱜᱩ ᱞᱟᱹᱜᱤᱫᱛᱮ ᱮᱱᱮᱡ ᱮᱱᱮᱡ ᱛᱮ ᱱᱟᱭᱠᱮ ᱵᱟᱵᱟ ᱜᱮᱞᱮ ᱫᱟᱨᱟᱢ ᱟᱹᱜᱩᱭᱮᱭᱟ ᱚᱲᱟᱜ ᱛᱮ ᱟᱨ ᱛᱮᱥᱟᱨ ᱫᱤᱱ ᱫᱚ ᱥᱮᱸᱫᱽᱨᱟ ᱠᱚᱣᱟᱞᱮ ᱮᱱᱮᱡ ᱮᱱᱮᱡ ᱛᱮᱠᱚ ᱥᱮᱸᱫᱽᱨᱟ ᱠᱚᱣᱟ ᱟᱨ ᱮᱱᱮᱡ ᱮᱱᱮᱡ ᱛᱮᱜᱮ ᱠᱚ